ᱤᱧᱫᱚ ᱤᱧᱫᱚ ᱡᱟᱦᱟᱸᱨᱮ ᱡᱩᱫᱤᱧ ᱧᱩᱨᱩᱜᱼᱟ ᱟᱨ ᱵᱟᱹᱧ ᱜᱤᱨᱟᱹᱣᱚᱜᱼᱟ ᱮᱱᱠᱷᱟᱱ ᱚᱸᱰᱮ ᱫᱚ ᱵᱟᱹᱭᱼᱵᱟᱹᱭ ᱫᱷᱟᱨᱟᱛᱮ ᱥᱟᱵ ᱥᱟᱵ ᱠᱟᱛᱮᱫᱤᱧ ᱯᱟᱨᱚᱢᱚᱜᱼᱟ ᱚᱸᱰᱮ ᱫᱚ ᱟᱹᱛᱷᱟᱹᱣᱲᱤ ᱥᱮ ᱞᱟᱯᱟᱨᱣᱟᱦᱤ ᱥᱮ ᱵᱟᱝ ᱴᱷᱤᱠᱟᱹ ᱠᱟᱛᱮᱫ ᱫᱚ ᱯᱟᱨᱚᱢ ᱵᱟᱝ ᱞᱟᱹᱠᱛᱤ ᱠᱟᱱᱟ ᱚᱸᱰᱮᱫᱚ ᱧᱮᱞ ᱦᱩᱭᱩᱜᱼᱟ ᱡᱮ ᱛᱤᱱᱟᱹᱜ ᱠᱷᱟᱛᱨᱟ ᱢᱮᱱᱟᱜᱼᱟ

ᱞᱮᱵᱮᱫᱚᱜ ᱡᱟᱭᱜᱟ ᱨᱮ ᱯᱟᱥᱮᱫ ᱦᱩᱡᱩᱲᱚᱜᱼᱟ ᱥᱤᱧ ᱪᱤᱠᱤᱡᱚᱜᱼᱟ ᱚᱱᱟᱫᱚ ᱧᱮᱞ ᱧᱚᱜ ᱠᱟᱛᱮᱫ ᱞᱮᱵᱮᱫ ᱦᱩᱭᱩᱜᱼᱟ ᱟᱨ ᱵᱟᱝᱠᱷᱟᱱ ᱡᱩᱫᱤ ᱞᱮᱵᱮᱫ ᱡᱟᱭᱜᱟ ᱦᱩᱰᱤᱧ ᱜᱮᱭᱟ ᱮᱱᱠᱷᱟᱱ ᱥᱟᱼᱥᱟᱵᱟᱜ ᱛᱤᱱᱟᱹᱜ ᱠᱮᱴᱮᱡᱽ ᱢᱮᱱᱟᱜᱼᱟ ᱥᱮ ᱮᱢᱟᱱ ᱚᱱᱟ ᱠᱚᱦᱚᱸ ᱧᱮᱞ ᱦᱩᱭᱩᱜ ᱜᱮᱭᱟ ᱟᱨ ᱟᱞᱚᱢ ᱧᱩᱨᱩᱜᱼᱟ ᱟᱞᱚᱢ ᱵᱷᱤᱸᱫᱟᱹᱲᱚᱜᱼᱟ ᱢᱮᱱᱛᱮ ᱚᱸᱰᱮᱫᱚ ᱵᱟᱹᱭᱼᱵᱟᱹᱭᱛᱮ ᱥᱟᱵ ᱠᱟᱛᱮᱫ ᱟᱨ ᱵᱟᱠᱷᱟᱱ ᱡᱟᱸᱜᱟ ᱫᱚ ᱠᱮᱴᱮᱡᱽᱼᱠᱮᱴᱮᱡᱽ ᱞᱮᱵᱮᱫ ᱠᱟᱛᱮᱫ ᱯᱟᱨᱚᱢᱚᱜ ᱦᱩᱭᱩᱜᱼᱟ ᱟᱨ ᱵᱟᱠᱷᱟᱱ ᱡᱩᱫᱤ ᱡᱟᱭᱜᱟ ᱥᱮᱬᱟ ᱜᱮᱭᱟ ᱮᱱᱠᱷᱟᱱ ᱫᱚ ᱫᱩᱲᱩᱵᱽᱼᱫᱩᱲᱩᱵᱽ ᱠᱟᱛᱮᱫ ᱡᱩᱫᱤ ᱞᱮᱸᱡᱮᱫ ᱜᱮᱭᱟ ᱮᱱᱠᱷᱟᱱ ᱫᱩᱲᱩᱵᱽ ᱫᱩᱲᱩᱵᱽ ᱠᱟᱛᱮᱫ ᱪᱟᱞᱟᱜ ᱦᱩᱭᱩᱜᱼᱟ ᱟᱨ

ᱦᱟᱱᱛᱮᱼᱱᱷᱟᱛᱮ ᱵᱟᱝ ᱠᱚᱭᱚᱜ ᱠᱟᱛᱮᱫ ᱢᱤᱫ ᱢᱚᱦᱰᱟ ᱚᱸᱰᱮᱫᱚ ᱢᱤᱫ ᱢᱚᱦᱰᱟ ᱥᱟᱢᱟᱝ ᱥᱮᱫ ᱠᱚᱭᱚᱜ ᱠᱟᱛᱮᱫ ᱯᱟᱨᱚᱢᱚᱜ ᱦᱩᱭᱩᱜᱼᱟ ᱥᱮ ᱟᱨ ᱵᱟᱝᱠᱷᱟᱱ ᱦᱟᱱᱛᱮᱼᱱᱷᱟᱛᱮ ᱡᱩᱫᱤᱢ ᱠᱚᱭᱚᱜᱟ ᱮᱱᱠᱷᱟᱱ ᱢᱚᱱᱮᱛᱟᱢ ᱵᱷᱟᱴᱠᱟᱜᱼᱟ ᱟᱨ ᱞᱮᱵᱮᱫ ᱴᱷᱮᱱ ᱦᱚᱢ ᱞᱮᱸᱡᱮᱫᱚᱜᱼᱟ ᱮᱱᱠᱷᱟᱱᱮᱢ ᱪᱤᱠᱤᱡᱚᱜᱼᱟ ᱟᱨ ᱧᱩᱨ ᱧᱩᱨ ᱩᱛᱟᱹᱨᱚᱜᱼᱟᱢ ᱟᱨ ᱧᱩᱨ ᱞᱮᱱᱠᱷᱟᱱᱮᱢ ᱪᱮᱫᱨᱮᱢ ᱵᱟᱡᱟᱜᱼᱟ ᱪᱮᱫ ᱨᱮ ᱵᱟᱝᱟ ᱚᱱᱟ ᱞᱟᱹᱭ ᱢᱩᱥᱠᱤᱞ ᱜᱮᱭᱟ ᱚᱱᱟᱛᱮ ᱡᱟᱦᱟᱸ ᱡᱟᱭᱜᱟ ᱨᱮ ᱠᱷᱟᱛᱨᱟ ᱜᱮᱭᱟ ᱡᱟᱦᱟᱸᱨᱮᱢ ᱵᱷᱤᱸᱫᱟᱹᱲᱚᱜᱼᱟ ᱵᱷᱤᱸᱫᱟᱹᱲᱚᱜ ᱞᱮᱠᱟᱱ ᱡᱟᱭᱜᱟ ᱞᱮᱸᱡᱮᱫᱚᱜ ᱥᱮ ᱪᱤᱠᱤᱡᱚᱜ ᱡᱟᱭᱜᱟ ᱠᱚᱨᱮ ᱫᱚ ᱵᱟᱹᱭᱼᱵᱟᱹᱭᱛᱮ ᱥᱟᱵ ᱠᱟᱛᱮᱫ ᱥᱮ ᱱᱟᱯᱟᱭ ᱛᱮ ᱯᱟᱨᱚᱢᱚᱜ ᱨᱮᱭᱟᱜ